ᱨᱩᱣᱟᱹᱼᱦᱟᱹᱥᱩ ᱠᱟᱛᱷᱟ ᱟᱹᱰᱤ ᱢᱩᱥᱠᱤᱞ ᱨᱮᱸᱜᱮᱡ ᱦᱚᱲ ᱢᱟ ᱱᱚᱸᱰᱮ ᱤᱭᱟᱹ ᱵᱷᱚᱲᱫᱟᱞᱮ ᱪᱟᱞᱟᱜᱼᱟ ᱜᱤᱫᱽᱨᱟᱹ ᱪᱚ ᱨᱩᱣᱟᱹᱭᱮᱱ ᱪᱮ ᱚᱱᱟ ᱵᱩᱰᱷᱤ ᱪᱚ ᱨᱩᱣᱟᱹᱭᱮᱱ ᱦᱟᱲᱟᱢ ᱪᱚ ᱨᱩᱣᱟᱹᱭᱮᱱ ᱤᱱᱟᱹ ᱠᱷᱟᱱ ᱵᱷᱚᱲᱫᱟᱞᱮ ᱪᱟᱞᱟᱜᱼᱟ ᱚᱸᱱᱰᱮᱦᱚᱸ ᱯᱚᱨᱤᱠᱠᱷᱟ ᱫᱚ ᱯᱚᱨᱤᱠᱠᱷᱟ ᱜᱮ ᱟᱫᱚ ᱡᱚᱛᱚᱣᱟᱜ ᱯᱚᱨᱤᱠᱠᱷᱟ ᱢᱮ ᱜᱮᱭᱟ ᱚᱱᱟ ᱯᱤᱥᱟᱵᱽ ᱠᱚᱦᱚᱸ ᱪᱮ ᱢᱟᱭᱟᱢ ᱠᱚᱦᱚᱸ ᱪᱮ ᱢᱟᱱᱮ ᱟᱵᱚ ᱦᱚᱲᱢᱚ ᱨᱮᱭᱟᱜ ᱚᱱᱟ ᱡᱚᱛᱚᱣᱟᱜ ᱜᱮ ᱟᱫᱚ ᱚᱱᱟ ᱨᱮᱭᱟᱜ ᱨᱟᱱᱦᱚᱸ ᱮᱢ ᱫᱚᱭ ᱮᱢᱚᱜ ᱜᱮᱭᱟ ᱚᱱᱟ ᱛᱮᱦᱚᱸ ᱵᱟᱢ ᱵᱮᱥᱚᱜᱼᱟ ᱚᱱᱟ ᱮᱢ ᱫᱚᱭ ᱮᱢᱟᱢ ᱜᱮᱭᱟ ᱟᱨ ᱵᱮᱥ ᱫᱚ ᱵᱟᱢ ᱵᱮᱥᱚᱜᱼᱟ ᱚᱱᱟ ᱫᱤᱱ ᱚᱱᱟ ᱨᱟᱱᱮᱢ ᱡᱚᱢᱟ ᱚᱱᱟ ᱨᱟᱱᱮᱢ ᱡᱚᱢᱟ ᱚᱱᱠᱟᱜᱮᱢ ᱵᱩᱡᱷᱟᱹᱣᱟ ᱵᱟᱠᱷᱟᱱ ᱱᱟᱥᱮᱼᱱᱟᱥᱮ ᱜᱮ ᱵᱮᱥᱛᱟᱢ ᱚᱱᱠᱟ ᱫᱷᱟᱨᱟ ᱜᱮ ᱚᱱᱟ ᱦᱚᱭ ᱱᱟᱦᱟᱜ ᱱᱚᱸᱰᱮ ᱢᱟ ᱱᱟᱦᱟᱜ ᱰᱟᱠᱛᱚᱨ ᱯᱷᱤᱨᱤ ᱰᱟᱠᱛᱚᱨ ᱵᱮᱱ ᱢᱮ ᱚᱲᱟᱜ ᱮᱱᱠᱷᱟᱱ ᱩᱱᱤ ᱢᱟ ᱡᱟᱦᱟᱸᱭᱮᱱ ᱜᱮ ᱟᱡᱢᱟ ᱫᱟᱢ ᱢᱟᱭ ᱧᱟᱢᱮᱫ ᱜᱮ ᱫᱚ ᱚᱱᱟ ᱟᱡ ᱢᱟ ᱰᱟᱠᱛᱚᱨ ᱠᱟᱱᱟ ᱫᱟᱢ ᱢᱟᱭ ᱧᱟᱢᱮᱫ ᱜᱮᱭᱟ ᱤᱱᱟᱹᱠᱷᱟᱱ ᱚᱱᱟ ᱛᱮᱦᱚᱸ ᱵᱟᱢ ᱵᱮᱥᱚᱜᱼᱟ ᱨᱟᱱ ᱫᱚᱭ ᱮᱢᱟᱢ ᱜᱮᱭᱟ ᱟᱫᱚ ᱚᱱᱟ ᱛᱮᱦᱚᱸ ᱵᱟᱢ ᱵᱮᱥᱚᱜᱼᱟ ᱵᱮᱥ ᱯᱩᱨᱟᱹ ᱠᱞᱤᱭᱟᱨ ᱫᱚ ᱵᱟᱢ ᱵᱮᱥᱚᱜᱼᱟ ᱚᱱᱟ ᱫᱟᱵᱟᱣ ᱦᱟᱛᱟᱲ ᱯᱮᱼᱯᱩᱱ ᱫᱤᱱ ᱜᱟᱱᱮᱢ ᱵᱮᱥᱚᱜᱼᱟ ᱦᱟᱱᱛᱮ ᱫᱚ ᱟᱨᱦᱚᱸ ᱚᱱᱟ ᱧᱟᱢ ᱨᱩᱣᱟᱹᱲ ᱢᱮ ᱜᱮᱭᱟ ᱨᱩᱣᱟᱹ ᱟᱨᱦᱚᱸ ᱚᱱᱠᱟᱛᱮ ᱢᱮᱱᱟᱜ ᱜᱮᱭᱟ ᱟᱨᱦᱚᱸ ᱚᱸᱰᱮ ᱚᱱᱟ ᱠᱷᱚᱱᱟᱜ ᱚᱱᱮ ᱨᱟᱭᱨᱟᱝᱯᱩᱨ ᱚᱸᱰᱮ ᱚᱸᱰᱮ ᱦᱚᱸ ᱚᱱᱠᱟ ᱜᱮ ᱮᱢᱟᱢ ᱜᱮᱭᱟ ᱚᱱᱮ ᱚᱱᱠᱟ ᱜᱚᱴᱟ ᱜᱮ ᱯᱷᱤᱨᱤᱭᱟᱜ ᱫᱚ ᱠᱷᱟᱹᱞᱤ ᱜᱮᱭᱟ ᱟᱠᱚ ᱢᱟ ᱫᱟᱢ ᱢᱟᱠᱚ ᱧᱟᱢᱮᱫ ᱜᱮ ᱫᱚ ᱰᱟᱠᱛᱚᱨ ᱟᱠᱟᱱᱟᱭ ᱢᱟᱱᱮ ᱤᱱᱟᱹ ᱠᱷᱟᱱ ᱟᱠᱚ ᱢᱟ ᱯᱩᱨᱟᱹ ᱫᱟᱢ ᱢᱟᱠᱚ ᱧᱟᱢᱮᱫᱼᱟ ᱧᱮᱞ ᱢᱮ ᱨᱮᱦᱚᱸᱭ ᱫᱟᱢ ᱮ ᱤᱭᱟᱹ ᱦᱟᱛᱟᱣ ᱜᱮᱭᱟ ᱵᱟᱭ ᱧᱮᱞ ᱢᱮ ᱨᱮᱦᱚᱸ ᱫᱟᱢ ᱢᱟ ᱟᱡᱟᱜ ᱢᱟ ᱢᱮᱱᱟᱜ ᱜᱮᱭᱟ ᱤᱱᱟᱹ ᱠᱷᱟᱱ ᱟᱹᱰᱤ ᱢᱩᱥᱠᱤᱞ ᱚᱱᱟ ᱠᱚᱜᱮ ᱪᱮᱫ ᱞᱮᱠᱟ ᱨᱮ ᱵᱚᱱ ᱵᱟᱲᱟᱭ ᱦᱚᱪᱚ ᱠᱚᱣᱟ ᱱᱩᱠᱩ ᱥᱚᱨᱠᱟᱨ ᱠᱚ ᱡᱟᱦᱟᱸ ᱞᱮᱠᱟ ᱟᱵᱚ ᱵᱮᱥ ᱢᱟᱱᱮ ᱵᱚᱱ ᱛᱟᱦᱮᱱ ᱢᱟ ᱨᱟᱱ ᱠᱚ ᱵᱮᱥ ᱠᱚ ᱨᱟᱱ ᱟᱵᱚᱱ ᱢᱟ ᱩᱱᱠᱩ ᱢᱟ ᱵᱮᱥ ᱦᱚᱸ ᱵᱟᱠᱚ ᱧᱮᱧᱮᱞ ᱠᱟᱱᱟ ᱪᱮᱫ ᱦᱚᱸ ᱵᱟᱝᱜᱮ ᱛᱤᱱᱟᱹᱜ ᱫᱤᱱ ᱦᱚᱸ ᱵᱮᱥ ᱜᱮ ᱵᱟᱢ ᱛᱟᱦᱮᱱᱟ